ᱦᱮᱸ ᱤᱧ ᱠᱷᱚᱡ ᱠᱟᱱᱟ ᱡᱟᱦᱟᱸ ᱫᱚ ᱨᱮᱰᱤᱭᱳ ᱥᱮ ᱠᱷᱚᱵᱚᱨ ᱠᱟᱜᱚᱡᱽ ᱨᱮ ᱟᱵᱚ ᱛᱤᱨᱞᱟᱹ ᱞᱟᱹᱜᱤᱫ ᱥᱮ ᱟᱵᱚ ᱫᱚ ᱚᱲᱟᱜ ᱨᱮ ᱡᱟᱦᱟᱸ ᱫᱚ ᱞᱟᱹᱠᱛᱤ ᱠᱟᱱᱟ ᱥᱠᱩᱞ ᱨᱮ ᱡᱟᱦᱟᱸ ᱫᱚ ᱵᱤᱵᱷᱤᱱᱱᱚ ᱯᱨᱳᱜᱨᱟᱢ ᱜᱮ ᱥᱮ ᱟᱵᱚᱣᱟᱜ ᱥᱚᱢᱟᱡᱽ ᱩᱛᱱᱟᱹᱣ ᱥᱚᱢᱟᱡᱽ ᱞᱟᱦᱟᱱᱛᱤ ᱥᱚᱢᱟᱡᱽ ᱪᱮᱛᱟᱱ ᱛᱮ ᱮᱱᱮᱡ ᱥᱮᱨᱮᱧ ᱨᱚᱲ ᱞᱟᱸᱫᱟ ᱥᱟᱢᱟᱡᱤᱠ ᱪᱤᱱᱛᱟᱹ ᱵᱷᱟᱵᱽᱱᱟ ᱟᱨ ᱚᱱᱟ ᱥᱟᱶᱛᱮ ᱟᱵᱚᱣᱟᱜ ᱡᱟᱦᱟᱱ ᱱᱟᱜᱟᱢ ᱨᱮᱱᱟᱜ ᱠᱟᱹᱦᱱᱤ ᱠᱚ ᱚᱱᱟᱨᱮ ᱚᱞ ᱚᱯᱚᱞ ᱛᱟᱦᱮᱱ ᱢᱟ ᱨᱮᱰᱤᱭᱳ ᱥᱮ ᱴᱮᱞᱤᱵᱷᱤᱥᱚᱱ ᱢᱟᱫᱽᱫᱷᱚᱢ ᱛᱮ ᱚᱱᱟ ᱠᱚ ᱵᱟᱲᱟᱭᱚᱜ ᱢᱟ ᱠᱷᱚᱵᱚᱨ ᱠᱟᱜᱚᱡᱽ ᱢᱟᱫᱽᱫᱷᱚᱢ ᱛᱮᱠᱚ ᱵᱟᱲᱟᱭ ᱫᱟᱲᱮᱭᱟᱜ ᱢᱟ ᱴᱮᱞᱤᱵᱷᱤᱥᱚᱱ ᱨᱮ ᱚᱱᱟ ᱠᱚ ᱥᱳᱜ ᱢᱟ ᱨᱮᱰᱤᱭᱳ ᱨᱮ ᱚᱱᱟ ᱠᱚ ᱟᱣᱟᱡᱽᱚᱜ ᱢᱟ ᱨᱮᱠᱚᱰᱤᱝᱚᱜ ᱢᱟ ᱚᱱᱟ ᱠᱚ ᱩᱫᱩᱜᱚᱜ ᱢᱟ ᱢᱮᱜᱟᱡᱤᱱ ᱠᱚᱨᱮ ᱦᱚᱸ ᱱᱚᱝᱠᱟ ᱡᱟᱹᱨᱩᱲ ᱠᱟᱱᱟ ᱟᱵᱚᱣᱟᱜ ᱮ ᱴᱩ ᱡᱮᱴ ᱯᱨᱳᱜᱨᱟᱢ ᱡᱮᱭᱥᱮ ᱡᱟᱱᱟᱢ ᱠᱷᱚᱡ ᱜᱩᱡᱩᱜ ᱫᱷᱟᱹᱵᱤᱡ ᱟᱵᱚᱣᱟᱜ ᱡᱟᱦᱟᱱ ᱠᱟᱞᱪᱟᱨ ᱢᱮᱱᱟᱜᱼᱟ ᱟᱵᱚᱣᱟᱜ ᱡᱟᱦᱟᱸ ᱞᱟᱭᱼᱞᱟᱠᱪᱟᱨ ᱢᱮᱱᱟᱜᱼᱟ ᱱᱤᱭᱟᱹ ᱠᱚ ᱚᱱᱟᱨᱮ ᱥᱮᱞᱮᱫ ᱠᱟᱛᱮ ᱛᱤᱨᱞᱟᱹ ᱠᱚ ᱞᱟᱹᱜᱤᱫ ᱥᱮ ᱡᱟᱦᱟᱸ ᱫᱚ ᱨᱮᱰᱤᱭᱳ ᱪᱮᱱᱮᱞ ᱥᱮ ᱡᱟᱦᱟᱱᱟᱜ ᱜᱮ ᱥᱠᱩᱞ ᱠᱚᱨᱮ ᱦᱚᱸ ᱥᱟᱵᱡᱮᱠᱴ ᱦᱤᱥᱟᱹᱵ ᱛᱮ ᱟᱹᱜᱩ ᱨᱮᱱᱟᱜ ᱪᱤᱱᱛᱟᱹ ᱵᱷᱟᱵᱽᱱᱟ ᱡᱟᱛᱮ ᱚᱱᱟ ᱱᱤᱭᱩᱥ ᱯᱮᱯᱟᱨ ᱨᱮ ᱛᱟᱦᱮᱱ ᱥᱮ ᱠᱷᱚᱵᱚᱨ ᱠᱟᱜᱚᱡᱽ ᱨᱮ ᱛᱟᱦᱮᱱ ᱨᱮᱰᱤᱭᱳ ᱨᱮ ᱴᱮᱞᱤᱵᱷᱤᱥᱚᱱ ᱨᱮ ᱛᱟᱦᱮᱱ ᱚᱞ ᱯᱟᱲᱦᱟᱣ ᱪᱮᱛᱟᱱ ᱛᱮ ᱥᱤᱠᱠᱷᱟ ᱪᱮᱛᱟᱱ ᱛᱮ ᱪᱟᱥᱼᱟᱵᱟᱫ ᱪᱮᱛᱟᱱ ᱛᱮ ᱟᱨ ᱱᱚᱝᱠᱟ ᱟᱵᱚᱣᱟᱜ ᱥᱚᱢᱟᱡᱽ ᱨᱮᱱᱟᱜ ᱮᱹ ᱴᱩ ᱡᱮ ᱴ ᱯᱨᱳᱜᱨᱟᱢ ᱡᱮᱭᱥᱮ ᱞᱟᱭᱼᱞᱟᱠᱪᱟᱨ ᱠᱷᱚᱡ ᱟᱨᱟᱢᱵᱷᱚ ᱠᱟᱛᱮ ᱮᱱᱮᱡ ᱥᱮᱨᱮᱧ ᱨᱚᱲ ᱞᱟᱸᱫᱟ ᱵᱷᱟᱥᱟ ᱦᱮᱸ ᱡᱟᱦᱟᱸ ᱫᱚ ᱟᱵᱚ ᱡᱟᱹᱛᱤ ᱜᱩᱥᱴᱤ ᱱᱚᱝᱠᱟ ᱟᱵᱚᱣᱟᱜ ᱪᱤᱱᱛᱟᱹ ᱵᱷᱟᱵᱽᱱᱟ ᱚᱱᱟ ᱠᱷᱚᱵᱚᱨ ᱠᱟᱜᱚᱡᱽ ᱨᱮ ᱩᱪᱷᱟᱹᱱᱚᱜ ᱢᱟ ᱥᱮ ᱚᱞᱚᱜ ᱢᱟ ᱥᱮ ᱨᱮᱰᱤᱭᱚ ᱠᱚᱨᱮᱜ ᱩᱪᱷᱟᱹᱱᱚᱜ ᱢᱟ ᱱᱤᱭᱟᱹ ᱜᱮ ᱤᱧᱟᱹᱜ ᱵᱟᱲᱟᱭ ᱛᱮᱱᱟᱜ ᱫᱚ